ᱥᱟᱱᱛᱟᱲᱤ ᱯᱟᱹᱨᱥᱤ ᱨᱮᱭᱟᱜ ᱠᱤᱪᱷᱩ ᱩᱨᱜᱟᱹᱱ ᱠᱚ ᱢᱮᱱᱟᱜ ᱟᱠᱟᱫᱟ ᱚᱱᱟ ᱠᱚᱫᱚ ᱡᱮᱢᱚᱱ ᱟᱵᱚ ᱫᱚ ᱧᱩ ᱟᱹᱰᱤ ᱨᱚᱠᱚᱢ ᱛᱮᱵᱚᱱ ᱧᱩᱭᱟ ᱪᱮᱯᱮᱡ ᱠᱟᱛᱮᱫ ᱵᱟᱝᱠᱷᱟᱱ ᱡᱮᱢᱵᱮᱫ ᱠᱟᱛᱮᱫ ᱦᱚᱸᱼᱚ ᱱᱚᱝᱠᱟᱱᱟᱜ ᱩᱨᱜᱟᱹᱱ ᱠᱚ ᱢᱮᱱᱟᱜ ᱟᱠᱟᱫᱟ ᱡᱟᱦᱟᱸ ᱫᱚ ᱮᱴᱟᱜ ᱯᱟᱹᱨᱥᱤ ᱨᱮᱫᱚ ᱵᱟᱹᱱᱩᱜᱼᱟ ᱟᱨᱚ ᱚᱱᱠᱟᱜᱮ ᱫᱩᱲᱩᱵᱽ ᱮᱰᱷᱮ ᱫᱩᱲᱩᱵᱽ ᱢᱮᱱᱟᱜᱼᱟ ᱯᱟᱴᱜᱟᱸᱰᱳ ᱫᱩᱲᱩᱵᱽ ᱢᱮᱱᱟᱜᱼᱟ ᱦᱚᱸᱼᱚ ᱱᱚᱝᱠᱟ ᱫᱩᱲᱩᱵᱽ ᱠᱚ ᱢᱮᱱᱟᱜᱼᱟ ᱡᱟᱦᱟᱸ ᱫᱚ ᱮᱴᱟᱜ ᱯᱟᱹᱨᱥᱤ ᱛᱮ ᱚᱱᱟ ᱫᱚ ᱢᱤᱫᱴᱟᱝ ᱜᱮᱠᱚ ᱞᱟᱹᱭᱟ ᱚᱱᱠᱟ ᱞᱮᱠᱟᱛᱮ ᱱᱚᱶᱟ ᱨᱮᱭᱟᱜ ᱩᱨᱜᱟᱹᱱ ᱠᱚ ᱢᱮᱱᱟᱜ ᱟᱠᱟᱫᱟ ᱟᱨ ᱱᱚᱶᱟ ᱨᱮᱭᱟᱜ ᱨᱚᱲ ᱨᱚᱯᱚᱲ ᱩᱪᱪᱟᱨᱚᱱ ᱠᱚᱫᱚ ᱱᱤᱝᱠᱟᱹᱜᱮ